ᱢᱟᱲᱟᱝ ᱢᱟ ᱦᱚᱥᱯᱤᱴᱟᱞ ᱠᱚᱢᱟ ᱵᱟᱭ ᱛᱟᱦᱮᱸ ᱞᱮᱱᱟ ᱢᱟᱲᱟᱝ ᱟᱹᱰᱤ ᱠᱚᱥᱴᱚ ᱜᱮᱵᱚᱱ ᱛᱟᱦᱮᱸ ᱞᱮᱱᱟ ᱪᱮᱫᱟᱜ ᱪᱮ ᱡᱩᱫᱤ ᱡᱟᱦᱟᱸᱭ ᱟᱭᱳ ᱜᱚᱜᱚ ᱫᱤᱫᱤ ᱠᱚ ᱡᱩᱫᱤ ᱯᱮᱨᱮᱡ ᱦᱚᱲᱢᱚ ᱠᱚᱠᱚ ᱛᱟᱦᱮᱱᱟ ᱩᱱᱠᱩ ᱞᱟᱹᱜᱤᱫ ᱟᱹᱰᱤ ᱠᱚᱥᱴᱚ ᱛᱟᱦᱮᱸ ᱞᱮᱱᱟ ᱪᱮᱫᱟᱜ ᱪᱮ ᱟᱠᱚ ᱟᱠᱚ ᱜᱤᱫᱽᱨᱟᱹ ᱢᱚᱛᱞᱚᱵᱽ ᱞᱟᱡ ᱦᱟᱹᱥᱩ ᱠᱚ ᱨᱩᱣᱟᱹ ᱠᱚ ᱨᱟᱵᱟᱝ ᱠᱚ ᱚᱠᱟ ᱥᱮᱫ ᱵᱚᱱ ᱪᱟᱞᱟᱜᱼᱟ ᱩᱭᱦᱟᱹᱨ ᱵᱟᱵᱚ ᱫᱟᱲᱮᱭᱟᱜᱼᱟ ᱟᱨ ᱱᱮᱛᱟᱨ ᱢᱟ ᱨᱳᱰ ᱯᱟᱨᱚᱢ ᱮᱱᱟᱢ ᱦᱳᱥᱯᱤᱴᱟᱞ ᱜᱮ ᱡᱟᱦᱟᱸ ᱞᱮᱠᱟ ᱢᱟᱨᱟᱝ ᱢᱟᱨᱟᱝ ᱦᱳᱥᱯᱤᱴᱟᱞ ᱥᱟᱨᱫᱟᱨ ᱦᱳᱥᱯᱤᱴᱟᱞ ᱟᱢᱟᱜ ᱵᱤ ᱮᱥ ᱮᱞ ᱦᱚᱥᱯᱤᱴᱟᱞ ᱤᱱᱟᱹᱜ ᱢᱟᱨᱟᱝ ᱢᱟᱨᱟᱝ ᱦᱳᱥᱯᱤᱴᱟᱞ ᱛᱮᱭᱟᱨ ᱟᱠᱟᱱᱟ ᱪᱮᱫ ᱟᱢ ᱞᱚᱜᱚᱱ ᱚᱲᱟᱜ ᱦᱮᱡ ᱠᱟᱛᱮᱫ ᱠᱚ ᱤᱫᱤᱢ ᱠᱟᱱᱟ ᱪᱮᱫᱟᱜ ᱪᱮ ᱱᱮᱛᱟᱨ ᱦᱚᱲ ᱠᱚ ᱟᱞᱚ ᱠᱚ ᱜᱩᱡᱩᱜ ᱢᱟ ᱢᱮᱱᱛᱮ ᱩᱱᱠᱩ ᱞᱟᱹᱜᱤᱫ ᱜᱟᱹᱰᱤ ᱠᱚᱠᱚ ᱵᱷᱮᱡᱟᱭᱮᱫᱟ ᱪᱮᱫᱟᱜ ᱪᱮ ᱱᱚᱣᱟ ᱥᱚᱨᱠᱟᱨ ᱡᱟᱦᱟᱸ ᱮᱢ ᱟᱠᱟᱫᱟᱭ ᱟᱵᱚ ᱥᱩᱵᱤᱫᱷᱟ ᱢᱟᱲᱟᱝ ᱢᱟ ᱱᱚᱠᱟ ᱥᱩᱵᱤᱫᱷᱟ ᱢᱟ ᱵᱟᱭ ᱛᱟᱦᱮᱸ ᱞᱮᱱᱟ ᱞᱮᱠᱤᱱ ᱪᱮᱫ ᱮᱢ ᱪᱮᱠᱟᱭᱟ ᱱᱮᱛᱟᱨ ᱢᱟ ᱱᱚᱝᱠᱟ ᱜᱮ ᱦᱩᱭᱩᱜ ᱠᱟᱱᱟ ᱟᱨ ᱡᱟᱦᱟᱸ ᱛᱤᱱᱟᱹᱜ ᱜᱮ ᱦᱚᱥᱯᱤᱴᱟᱞ ᱨᱮᱠᱚ ᱦᱩᱭᱩᱜ ᱠᱟᱱᱟ ᱟᱹᱰᱤ ᱵᱮᱥ ᱪᱮᱦᱨᱟ ᱛᱮᱠᱚ ᱦᱩᱭᱩᱜ ᱠᱟᱱᱟ ᱪᱮᱫᱟᱜ ᱪᱮ ᱚᱸᱰᱮ ᱤᱱᱟᱹᱜ ᱥᱩᱵᱤᱫᱷᱟ ᱢᱮᱱᱟᱜᱼᱟ ᱡᱟᱦᱟᱸ ᱞᱮᱠᱟᱧ ᱢᱮᱱᱟ ᱡᱚᱛᱚᱣᱟᱜ ᱢᱮᱥᱤᱱ ᱛᱮ ᱦᱩᱭᱩᱜ ᱠᱟᱱᱟ ᱚᱨ ᱟᱹᱰᱤ ᱪᱮᱨᱦᱟ ᱱᱟᱯᱟᱭ ᱛᱮ ᱦᱩᱭᱩᱜ ᱠᱟᱱᱟ ᱟᱨ ᱜᱤᱫᱽᱨᱟᱹ ᱦᱚᱸᱵᱚ ᱧᱮᱞ ᱫᱟᱲᱮᱭᱟᱠᱚ ᱠᱟᱱᱟ ᱱᱚᱠᱟ ᱥᱩᱵᱤᱫᱷᱟ ᱫᱚ ᱢᱟᱲᱟᱝ ᱫᱚ ᱵᱟᱭ ᱛᱟᱦᱮᱸ ᱞᱮᱱᱟ ᱞᱤᱠᱤᱱ ᱱᱮᱛᱟᱨ ᱥᱟᱨᱠᱟᱨ ᱚᱱᱠᱟᱭ ᱠᱟᱹᱢᱤ ᱠᱮᱫᱟ ᱡᱟᱦᱟᱸᱞᱮᱠᱟ ᱪᱮ ᱦᱳᱥᱯᱤᱴᱟᱞ ᱠᱚ ᱡᱟᱭᱜᱟ ᱡᱟᱭᱜᱟ ᱨᱮ ᱛᱮᱭᱟᱨ ᱟᱠᱟᱫᱟᱭ ᱚᱱᱟ ᱪᱮᱠᱟ ᱪᱮ ᱦᱚᱲ ᱵᱟᱠᱚ ᱵᱟᱠᱚ ᱪᱟᱞᱟᱣ ᱫᱟᱲᱮᱭᱟᱜᱼᱟ ᱚᱱᱠᱟ ᱦᱩᱭ ᱵᱟᱭ ᱫᱟᱲᱮᱭᱟᱜᱼᱟ ᱱᱮᱛᱟᱨ ᱫᱚᱠᱚ ᱡᱚᱛᱚ ᱦᱚᱲ ᱠᱚ ᱚᱲᱟᱜ ᱠᱚ ᱦᱮᱡ ᱠᱟᱛᱮᱫ ᱠᱚ ᱪᱟᱞᱟᱣ ᱫᱟᱲᱮᱭᱟᱜ ᱠᱟᱱᱟ